ᱤᱧᱟᱹᱜ ᱨᱚᱢᱚᱡᱽ ᱥᱟᱸᱜᱷᱟᱨ ᱫᱚ ᱦᱩᱭᱩᱜ ᱠᱟᱱᱟ ᱞᱩᱜᱩᱵᱩᱨᱩ ᱞᱩᱜᱩᱵᱩᱨᱩ ᱨᱮ ᱟᱹᱰᱤ ᱢᱚᱡᱽ ᱠᱤᱱᱛᱩ ᱞᱩᱜᱩᱵᱩᱨᱩ ᱫᱮᱡᱚᱜ ᱫᱚ ᱠᱤᱱᱛᱩ ᱠᱚᱥᱴᱚ ᱧᱚᱜ ᱜᱮᱭᱟ ᱠᱤᱱᱛᱩ ᱥᱮᱱᱚᱜ ᱫᱚ ᱟᱹᱰᱤ ᱢᱚᱡᱽ ᱟᱭᱢᱟ ᱦᱚᱲ ᱠᱚ ᱪᱟᱞᱟᱜᱼᱟ ᱞᱩᱜᱩ ᱵᱟᱵᱟ ᱞᱩᱜᱩ ᱟᱭᱳᱣᱟᱜ ᱚᱲᱟᱜ ᱫᱩᱣᱟᱹᱨ ᱫᱷᱤᱨᱤ ᱚᱲᱟᱜ ᱫᱩᱣᱟᱹᱨ ᱤᱧ ᱧᱮᱞ ᱟᱹᱜᱩᱭᱟ ᱟᱨ ᱚᱸᱰᱮ ᱫᱚ ᱟᱹᱰᱤ ᱵᱷᱟᱜᱮ ᱚᱲᱟᱜ ᱫᱷᱤᱨᱤ ᱨᱮᱭᱟᱜ ᱚᱲᱟᱜ ᱥᱮᱫᱟᱭᱟᱜ ᱥᱮᱫᱟᱭ ᱡᱟᱦᱟᱸ ᱠᱚ ᱵᱟᱥ ᱞᱮᱫᱟ ᱢᱟᱹᱱᱢᱤ ᱚᱱᱟ ᱚᱲᱟᱜ ᱫᱩᱣᱟᱹᱨ ᱠᱚ ᱧᱮᱞ ᱟᱹᱜᱩ ᱠᱮᱫᱟᱞᱮ ᱚᱱᱟᱜᱮ ᱤᱧᱟᱹᱜ ᱧᱮᱞ ᱛᱮᱭᱟᱜ ᱫᱚ ᱱᱚᱣᱟ ᱥᱟᱸᱜᱷᱟᱨ ᱨᱚᱢᱚᱡᱽ ᱫᱚ ᱚᱱᱟᱜᱮ ᱤᱧᱟᱹᱜ ᱫᱚ ᱨᱟᱹᱥᱠᱟᱹ ᱫᱚ ᱟᱨ ᱵᱮᱲᱟ ᱨᱟᱠᱟᱵ ᱫᱚ ᱡᱮᱢᱚᱱ ᱯᱩᱨᱤ ᱥᱚᱢᱩᱫᱨᱚ ᱨᱮᱢ ᱪᱟᱞᱟᱜᱼᱟ ᱚᱱᱟ ᱥᱚᱢᱩᱫᱨᱚ ᱨᱮ ᱵᱮᱲᱟ ᱟᱹᱰᱤ ᱪᱮᱦᱨᱟᱭ ᱧᱮᱞᱚᱜᱼᱟ ᱟᱹᱰᱤ ᱢᱟᱨᱟᱝ ᱮ ᱧᱮᱞᱚᱜᱼᱟ ᱟᱨ ᱡᱮᱢᱚᱱ ᱫᱤᱜᱷᱟ ᱫᱤᱜᱷᱟ ᱨᱮᱦᱚᱸ ᱟᱹᱰᱤ ᱢᱟᱨᱟᱝ ᱧᱮᱞᱚᱜ ᱟᱭ ᱟᱨ ᱵᱮᱲᱟ ᱰᱩᱵᱩᱡᱚᱜ ᱥᱟᱶ ᱛᱮᱫᱚ ᱟᱹᱰᱤ ᱪᱮᱦᱨᱟ ᱯᱚᱪᱷᱤᱢ ᱥᱮᱱᱮᱢ ᱠᱚᱭᱚᱜ ᱞᱮᱠᱷᱟᱡ ᱟᱹᱰᱤ ᱢᱟᱨᱟᱝ ᱛᱟᱢᱵᱟ ᱛᱷᱟᱹᱨᱤ ᱞᱮᱠᱟᱭ ᱧᱮᱞᱚᱜᱼᱟ ᱟᱹᱰᱤ ᱢᱟᱨᱟᱝ ᱮ ᱧᱮᱞᱚᱜ ᱟᱭ